ᱤᱧᱟ ᱜ ᱰᱩᱞᱩᱝ ᱜᱟᱹᱰᱤ ᱡᱟᱦᱟᱸ ᱞᱮᱠᱟᱛᱤᱧ ᱡᱚᱛᱚᱱᱟ ᱰᱩᱞᱩᱝ ᱜᱟᱹᱰᱤᱧ ᱞᱟᱜᱟ ᱵᱟᱲᱟ ᱠᱮᱫᱟ ᱤᱱᱟᱹ ᱛᱟᱭᱚᱢ ᱚᱲᱟᱜ ᱨᱮ ᱡᱚᱠᱷᱚᱱᱤᱧ ᱨᱩᱣᱟᱹᱲᱮᱱᱟ ᱫᱤᱱᱟᱹᱢ ᱜᱮ ᱚᱱᱟ ᱰᱩᱞᱩᱝ ᱜᱟᱹᱰᱤᱧ ᱡᱚᱫ ᱯᱷᱟᱨᱪᱟᱭᱟ ᱞᱟᱹᱠᱛᱤ ᱯᱟᱲᱟᱣ ᱞᱮᱱᱠᱷᱟᱱ ᱞᱚᱥᱚᱫ ᱠᱚ ᱞᱟᱴᱷᱟ ᱞᱮᱱᱠᱷᱟᱱ ᱚᱱᱟ ᱰᱩᱞᱩᱝ ᱜᱟᱹᱰᱤ ᱫᱩᱧ ᱟᱹᱨᱩᱵᱟ ᱟᱨᱩᱵᱽ ᱠᱟᱛᱮᱫ ᱡᱚᱫ ᱯᱷᱟᱨᱪᱟ ᱠᱟᱛᱮᱫ ᱚᱱᱟ ᱰᱩᱞᱩᱝ ᱜᱟᱹᱰᱤ ᱟᱨᱦᱚᱸ ᱥᱩᱱᱩᱢ ᱠᱩᱧ ᱮᱢᱟᱜᱼᱟ ᱡᱟᱦᱟᱸᱛᱮ ᱚᱱᱟ ᱰᱩᱞᱩᱝ ᱜᱟᱹᱰᱤ ᱟᱞᱚ ᱵᱟᱹᱲᱤᱡᱚᱜ ᱢᱟ ᱚᱱᱠᱟᱠᱟᱛᱮᱫ ᱫᱤᱱᱟᱹᱢ ᱫᱤᱱᱜᱮ ᱚᱱᱟ ᱰᱩᱞᱩᱝ ᱜᱟᱹᱰᱤ ᱤᱧᱫᱩᱧ ᱡᱚᱛᱚᱱ ᱡᱚᱜᱟᱣᱮᱫᱟ ᱤᱱᱟᱹ ᱛᱟᱭᱚᱢ ᱡᱟᱦᱟᱸ ᱟᱵᱚ ᱵᱚᱱ ᱵᱟᱲᱟᱭ ᱜᱮᱭᱟ ᱵᱟᱭᱤᱠ ᱛᱟᱞᱟᱛᱮ ᱡᱩᱫᱤ ᱵᱚᱱ ᱵᱟᱭᱤᱠᱛᱮ ᱡᱟᱦᱟᱸ ᱥᱮᱡ ᱵᱚᱱ ᱪᱟᱞᱟᱜᱼᱟ ᱡᱩᱫᱤ ᱥᱟᱺᱜᱤᱧ ᱦᱚᱨ ᱦᱩᱭᱩᱜᱼᱟ ᱥᱟᱺᱜᱤᱧ ᱰᱟᱦᱟᱨ ᱦᱩᱭᱩᱜᱼᱟ ᱡᱟᱦᱟᱸᱫᱚ ᱢᱤᱫᱥᱟᱭ ᱠᱤᱢᱤ ᱥᱮ ᱵᱟᱨ ᱥᱟᱭ ᱠᱤᱢᱤ ᱜᱟᱱ ᱡᱩᱫᱤ ᱵᱟᱭᱤᱠ ᱛᱮᱢ ᱪᱟᱞᱟᱜᱼᱟ ᱥᱮ ᱢᱚᱴᱚᱨᱥᱟᱭᱠᱮᱞ ᱛᱮᱢ ᱪᱟᱞᱟᱜᱼᱟ ᱮᱱᱮᱠᱷᱟᱱ ᱞᱟᱸᱜᱟ ᱫᱚ ᱠᱟᱹᱴᱤᱡ ᱵᱩᱡᱷᱟᱹᱜ ᱜᱮᱭᱟ ᱪᱮᱫᱟᱜ ᱥᱮ ᱟᱹᱰᱤ ᱜᱷᱟᱹᱲᱤᱡ ᱡᱚᱠᱷᱚᱱ ᱵᱟᱭᱤᱠᱨᱮᱢ ᱫᱩᱲᱩᱵ ᱠᱚᱜᱼᱟ ᱟᱹᱰᱤ ᱥᱟᱺᱜᱤᱧ ᱰᱟᱦᱟᱨ ᱡᱚᱠᱷᱚᱱ ᱦᱩᱭᱩᱜᱼᱟ ᱥ ᱩᱱ ᱚᱠᱛᱚ ᱫᱚ ᱵᱟᱭᱤᱠ ᱨᱮ ᱫᱩᱲᱩᱵ ᱫᱩᱲᱩᱵᱛᱮ ᱢᱤᱫᱴᱮᱱ ᱞᱟᱸᱜᱟ ᱟᱹᱭᱠᱟᱹᱜᱼᱟ ᱥᱮ ᱞᱟᱸᱜᱟ ᱵᱩᱡᱷᱟᱹᱜᱼᱟ ᱛᱚ ᱩᱱ ᱚᱠᱛᱚ ᱫᱚ ᱟᱢ ᱛᱟᱞᱟ ᱰᱟᱦᱟᱨ ᱨᱮ ᱪᱟᱞᱟᱣ ᱠᱟᱛᱮᱫ ᱚᱸᱰᱮ ᱠᱟᱹᱴᱤᱡ ᱡᱤᱨᱟᱹᱣ ᱠᱟᱛᱮ ᱟᱨᱦᱚᱸ ᱵᱟᱭᱤᱠ ᱞᱟᱜᱟᱭ ᱢᱮ ᱮᱱᱮᱠᱷᱟᱱ ᱟᱢᱦᱚᱸ ᱟᱨᱚ ᱠᱟᱺᱪ ᱱᱟᱯᱟᱭ ᱧᱚᱜ ᱥᱮ ᱵᱮᱥ ᱧᱚᱜ ᱮᱢ ᱵᱩᱡᱷᱟᱹᱣᱟ ᱟᱨ ᱡᱟᱦᱟᱸ ᱵᱟᱭᱤᱠᱛᱮ ᱪᱟᱞᱟᱜ ᱚᱠᱛᱮ ᱡᱟᱦᱟᱸ ᱞᱟᱸᱜᱟ ᱵᱩᱡᱷᱟᱹᱜ ᱫᱚ ᱚᱱᱟ ᱦᱚᱸ ᱠᱟᱹᱴᱤᱡ ᱠᱚᱢ ᱧᱚᱜ ᱮᱢ ᱟᱹᱭᱠᱟᱹᱣᱟ ᱥᱮ ᱠᱚᱢ ᱧᱚᱜ ᱮᱢ ᱵᱩᱡᱷᱟᱹᱣᱟ